ᱟᱪᱪᱷᱟ ᱥᱚᱢᱵᱷᱩ ᱫᱟ ᱟᱯᱮ ᱱᱚᱣᱟ ᱴᱚᱴᱷᱟ ᱨᱮ ᱟᱵᱚ ᱟᱫᱤᱵᱟᱥᱤ ᱥᱮ ᱥᱟᱱᱛᱟᱲ ᱠᱚ ᱪᱮᱫᱞᱮᱠᱟ ᱠᱟᱛᱮ ᱡᱤᱭᱚᱱ ᱠᱚ ᱠᱷᱟᱸᱰᱟᱣᱫᱟ ᱠᱟᱹᱴᱤᱡ ᱞᱟᱹᱭ ᱟᱸᱡᱚᱢᱟᱵᱚᱱ ᱢᱮᱥᱮ ᱱᱚᱣᱟ ᱴᱚᱴᱷᱟ ᱨᱮᱫᱚ ᱪᱟᱥᱵᱟᱥ ᱩᱯᱚᱨ ᱜᱮ ᱱᱤᱨᱵᱷᱚᱨᱟᱠᱚ ᱟᱨ ᱚᱱᱟ ᱥᱟᱶᱛᱮ ᱢᱮᱨᱚᱢ ᱰᱟᱝᱨᱟ ᱥᱤᱢ ᱥᱩᱠᱨᱤ ᱟᱹᱥᱩᱞ ᱠᱟᱛᱮᱫ ᱡᱤᱵᱤᱠᱟ ᱠᱚ ᱠᱷᱟᱸᱰᱟᱣᱫᱟ ᱚᱠᱚᱭ ᱫᱚ ᱥᱚᱦᱚᱨ ᱵᱟᱡᱟᱨ ᱨᱮ ᱡᱤᱯ ᱠᱟᱹᱨᱠᱷᱟᱱᱟ ᱠᱟᱹᱢᱤ ᱠᱚ ᱪᱟᱞᱟᱜᱼᱟ ᱪᱟᱥ ᱵᱟᱝ ᱥᱚᱢᱚᱭ ᱫᱚ ᱟᱨ ᱚᱱᱟ ᱥᱟᱶᱼᱥᱟᱶᱛᱮ ᱯᱟᱛᱲᱟ ᱠᱚ ᱜᱚᱜ ᱩᱱᱠᱩ ᱟᱭᱳ ᱦᱚᱲ ᱠᱚᱜᱮ ᱯᱟᱛᱲᱟ ᱠᱚ ᱨᱚᱜᱼᱟ ᱟᱨ ᱯᱟᱛᱲᱟ ᱠ ᱨᱚᱜ ᱠᱟᱛᱮᱫ ᱡᱤᱭᱚᱱ ᱠᱚ ᱠᱷᱟᱸᱰᱟᱣᱟ ᱟᱨ ᱡᱟᱦᱟᱸᱭ ᱫᱚ ᱚᱞᱚᱜ ᱯᱟᱲᱦᱟᱣ ᱠᱟᱛᱮᱫ ᱵᱟᱡᱟᱨ ᱠᱚᱨᱮ ᱠᱟᱹᱢᱤ ᱠᱚ ᱪᱟᱠᱨᱤ ᱠᱟᱱᱟ ᱠᱚ ᱟᱨ ᱱᱚᱣᱟ ᱥᱟᱶᱛᱮ ᱩᱸ